ᱤᱧ ᱫᱚ ᱫᱤᱞ ᱡᱟᱞᱮ ᱯᱷᱤᱞᱤᱢᱤᱧ ᱠᱩᱥᱤᱭᱟᱜᱼᱟ ᱚᱱᱟ ᱫᱤᱞ ᱡᱟᱞᱮ ᱯᱷᱤᱞᱤᱢ ᱫᱩᱞᱟᱹᱲ ᱨᱮ ᱡᱟᱦᱟᱸᱭ ᱚᱡᱚᱭ ᱫᱮᱹᱵᱽᱜᱚᱱ ᱟᱛᱚᱝᱵᱟᱹᱫᱤ ᱵᱮᱱᱟᱣ ᱞᱮᱱᱟᱭ ᱚᱱᱟᱜᱮ ᱫᱩᱞᱟᱹᱲ ᱨᱮ ᱜᱚᱵᱷᱤᱨ ᱫᱷᱚᱠᱟᱭ ᱧᱟᱢ ᱞᱮᱫ ᱛᱮᱜᱮ ᱚᱱᱟ ᱫᱚᱭ ᱵᱮᱱᱟᱣ ᱞᱮᱱᱟ ᱟᱨ ᱟᱹᱰᱤ ᱠᱤᱪᱷᱩ ᱦᱟᱱᱟ ᱱᱟᱣᱟ ᱵᱟᱵᱚᱫᱽ ᱫᱩᱠ ᱪᱮᱫᱠᱟ ᱦᱟᱱᱟ ᱢᱩᱪᱟᱹᱫ ᱨᱮᱭᱟᱜ ᱡᱟᱦᱟᱸ ᱤᱭᱟᱹ ᱢᱮᱱᱟᱜᱼᱟ ᱟᱛᱚᱝᱵᱟᱹᱫᱤ ᱪᱮᱫᱠᱟ ᱠᱚ ᱢᱩᱪᱟᱹᱫᱚᱜᱼᱟ ᱟᱫᱚ ᱠᱷᱟᱨᱟᱯ ᱰᱟᱦᱟᱨᱛᱮ ᱪᱟᱞᱟᱣ ᱞᱮᱱᱠᱷᱟᱱ ᱚᱱᱮ ᱚᱱᱟ ᱧᱮᱞᱜᱮ ᱤᱧᱫᱚ ᱫᱚᱢᱮᱧ ᱠᱩᱥᱤᱟᱜᱼᱟ